ᱯᱟᱹᱴᱷᱩᱣᱟᱹ ᱠᱚᱫᱚ ᱡᱮᱢᱚᱱ ᱯᱳᱥᱴ ᱢᱮᱴᱨᱤᱠ ᱥᱠᱚᱞᱟᱨᱥᱤᱯ ᱠᱚ ᱧᱟᱢᱮᱫᱟ ᱥᱟᱢᱤ ᱵᱤᱵᱮᱠᱟᱱᱫᱚ ᱥᱠᱚᱞᱟᱨᱥᱤᱯ ᱠᱚ ᱧᱟᱢᱮᱫᱟ ᱟᱨᱚ ᱮᱢᱟᱱ ᱮᱢᱟᱱ ᱠᱚ ᱢᱮᱱᱟᱜᱼᱟ ᱤᱥᱠᱤᱢ ᱟᱨ ᱛᱤᱨᱞᱟᱹ ᱠᱚ ᱞᱟᱹᱜᱤᱫ ᱫᱚ ᱠᱚᱱᱱᱟᱥᱨᱤ ᱨᱩᱯᱚᱥᱨᱤ ᱥᱤᱠᱠᱷᱟᱥᱨᱤ ᱟᱨᱚ ᱮᱢᱟᱱ ᱮᱢᱟᱱ ᱠᱚ ᱤᱥᱠᱤᱢ ᱢᱮᱱᱟᱜᱼᱟ ᱛᱚ ᱯᱟᱹᱴᱷᱩᱣᱟᱹ ᱠᱚ ᱞᱟᱹᱜᱤᱫ ᱫᱚ ᱚᱱᱟ ᱤᱥᱠᱤᱢ ᱠᱚ ᱧᱟᱢᱮᱜ ᱛᱮ ᱮᱵᱚᱝ ᱯᱳᱥᱴ ᱢᱮᱴᱨᱤᱠ ᱟᱨ ᱥᱟᱢᱤ ᱵᱤᱵᱮᱠᱟᱱᱚᱱᱫᱚ ᱚᱱᱟ ᱠᱚᱠᱚ ᱧᱟᱢᱮᱜ ᱛᱮ ᱱᱤᱛᱚᱜ ᱟᱵᱚ ᱨᱮᱱ ᱯᱟᱹᱴᱷᱩᱣᱟᱹ ᱠᱩᱡ ᱚᱞᱚᱜ ᱯᱟᱲᱦᱟᱜ ᱨᱮ ᱟᱹᱰᱤ ᱠᱷᱚᱨᱪᱟ ᱠᱚ ᱠᱚᱢᱚᱜ ᱠᱟᱱ ᱛᱟᱠᱚᱣᱟ ᱥᱮ ᱟᱨᱚ ᱪᱮᱛᱟᱱ ᱥᱮᱫ ᱠᱚ ᱯᱟᱲᱦᱟᱣ ᱫᱟᱲᱮᱭᱟᱜ ᱠᱟᱱᱟ ᱚᱱᱟᱛᱮ ᱚᱱᱟ ᱤᱥᱠᱤᱢ ᱠᱷᱟᱹᱛᱤᱨ ᱛᱮ ᱟᱨ ᱛᱤᱨᱞᱟᱹ ᱠᱚᱫᱚ ᱚᱲᱟᱜ ᱨᱮᱱ ᱟᱭᱳᱼᱵᱟᱵᱟ ᱠᱚ ᱞᱟᱹᱭᱮᱜ ᱛᱟᱦᱮᱸᱜᱼᱟ ᱟᱢ ᱫᱚ ᱵᱤᱴᱤ ᱚᱞᱚᱜ ᱠᱟᱛᱮᱜ ᱪᱮᱫ ᱮᱢ ᱧᱟᱢᱟ ᱟᱢ ᱫᱚ ᱥᱮᱭ ᱮᱴᱟᱜ ᱚᱲᱟᱜ ᱨᱮᱜᱮ ᱠᱟᱹᱢᱤ ᱦᱩᱭᱩᱜ ᱛᱟᱢᱟ ᱚᱱᱟᱛᱮ ᱟᱵᱚ ᱛᱤᱨᱞᱟᱹ ᱠᱚᱫᱚ ᱚᱞᱚᱜ ᱯᱟᱲᱦᱟᱜ ᱨᱮᱭᱟᱜ ᱫᱟᱣ ᱵᱟᱵᱚ ᱧᱟᱢᱮᱜ ᱛᱟᱦᱮᱸᱜᱼᱟ ᱟᱨ ᱱᱤᱭᱟᱹ ᱠᱚ ᱨᱚᱯᱚᱥᱨᱤ ᱥᱮ ᱥᱤᱠᱠᱷᱟᱥᱨᱤ ᱠᱚᱱᱱᱟᱥᱨᱤ ᱚᱱᱟ ᱠᱚ ᱧᱟᱢ ᱠᱷᱟᱹᱛᱤᱨ ᱛᱮ ᱱᱤᱛᱚᱜ ᱟᱭᱳᱼᱵᱟᱵᱟ ᱠᱚ ᱢᱮᱱᱫᱟ ᱟᱢ ᱫᱚ ᱵᱤᱴᱤ ᱠᱟᱹᱢᱤ ᱫᱚ ᱟᱞᱚᱢ ᱥᱮᱱᱚᱜᱼᱟ ᱟᱢᱫᱚ ᱚᱞᱚᱜ ᱯᱟᱲᱦᱟᱜ ᱥᱮᱱᱚᱜ ᱢᱮ